ᱜᱮᱢ ᱠᱷᱮᱞᱳᱰ ᱞᱟᱹᱜᱤᱫ ᱟᱵᱚᱣᱟᱜ ᱦᱚᱲ ᱥᱚᱢᱟᱡᱽ ᱦᱚᱸ ᱩᱛᱱᱟᱹᱜ ᱠᱟᱱ ᱜᱮᱭᱟ ᱟᱨ ᱱᱤᱡᱮᱨᱟᱜ ᱦᱚᱸ ᱠᱷᱮᱞ ᱠᱟᱛᱮᱫ ᱟᱵᱚᱣᱟᱜ ᱱᱤᱡᱮᱨᱟᱜ ᱥᱚᱨᱤᱨ ᱪᱚᱨᱪᱟ ᱦᱚᱸ ᱦᱩᱭᱩᱜ ᱠᱟᱱ ᱛᱟᱵᱳᱱᱟ ᱡᱮᱢᱚᱱ ᱟᱵᱚᱣᱟᱜ ᱤᱪᱪᱷᱟᱹ ᱦᱚᱲ ᱥᱚᱢᱟᱡᱽ ᱨᱮ ᱜᱮᱢ ᱯᱷᱩᱴᱵᱚᱞ ᱜᱟᱛᱮ ᱠᱟᱛᱮᱫ ᱟᱵᱚᱨᱮᱱ ᱠᱚᱭᱮᱠᱴᱤ ᱠᱳᱲᱟ ᱠᱚ ᱟᱵᱚᱣᱟᱜ ᱦᱚᱲ ᱥᱚᱢᱟᱡᱽ ᱠᱚ ᱩᱱᱱᱚᱛᱤ ᱤᱫᱤ ᱠᱟᱜᱼᱟ ᱡᱮᱢᱚᱱ ᱢᱮᱱᱟᱭᱟ ᱟᱵᱚᱨᱮᱱ ᱯᱷᱩᱴᱵᱚᱞ ᱠᱷᱚᱡ ᱠᱚᱭᱮᱠ ᱡᱚᱱ ᱢᱮᱱᱟᱜ ᱠᱚᱣᱟ ᱥᱟᱹᱫᱷᱩ ᱢᱟᱨᱰᱤ ᱜᱳᱨᱟᱪᱟᱸᱫᱽ ᱢᱟᱨᱰᱤ ᱵᱤᱡᱚᱭ ᱢᱟᱨᱰᱤ ᱡᱤᱛᱮᱱ ᱢᱩᱨᱢᱩ ᱩᱱᱠᱩ ᱠᱚ ᱟᱵᱚᱣᱟᱜ ᱦᱚᱲ ᱥᱚᱢᱟᱡᱽ ᱠᱚ ᱯᱷᱩᱴᱵᱚᱞ ᱨᱮᱠᱚ ᱧᱩᱛᱩᱢ ᱠᱚ ᱫᱚᱦᱚ ᱟᱠᱟᱫ ᱛᱟᱵᱚᱱᱟ ᱚᱱᱠᱟᱜᱮ ᱟᱵᱚᱣᱟᱜ ᱱᱤᱡᱮᱨ ᱥᱩᱵᱤᱫᱷᱟᱨ ᱡᱚᱱᱱᱚ ᱵᱟ ᱥᱚᱨᱤᱨ ᱥᱟᱥᱛᱷᱚ ᱱᱤᱡᱮᱨᱟᱜ ᱥᱟᱥᱛᱷᱚ ᱪᱚᱨᱪᱟ ᱞᱟᱹᱜᱤᱫ ᱦᱚᱸ ᱜᱟᱛᱮᱜ ᱫᱚ ᱚᱵᱚᱥᱥᱳᱭ ᱫᱚᱨᱠᱟᱨ ᱜᱮᱭᱟ ᱟᱵᱳ ᱞᱟᱹᱜᱤᱫ